ᱤᱧᱟᱹᱜ ᱴᱚᱴᱷᱟ ᱨᱮᱫᱚ ᱡᱚᱛᱚ ᱠᱷᱚᱱ ᱵᱟᱹᱲᱛᱤ ᱡᱚᱣᱟᱜ ᱯᱷᱚᱥᱚᱞ ᱫᱚ ᱦᱩᱭᱩᱜ ᱠᱟᱱᱟ ᱦᱩᱲᱩ ᱛᱩᱲᱤ ᱟᱨ ᱛᱤᱞᱢᱤᱧ ᱦᱩᱲᱩ ᱟᱹᱠᱷᱨᱤᱧ ᱠᱟᱛᱮᱫ ᱦᱚᱸ ᱡᱮᱢᱚᱱ ᱤᱧ ᱡᱚᱢ ᱞᱟᱹᱜᱤᱫ ᱛᱟᱦᱮᱱ ᱠᱟᱱᱟ ᱟᱨᱦᱚᱸ ᱟᱹᱠᱷᱨᱤᱧᱤᱧ ᱚᱱᱟ ᱞᱟᱵ ᱯᱚᱭᱥᱟ ᱛᱟᱦᱮᱱ ᱠᱟᱱᱟ ᱛᱩᱲᱤ ᱦᱚᱸ ᱚᱱᱠᱟ ᱜᱮ ᱛᱩᱲᱤ ᱦᱚᱸ ᱤᱧ ᱡᱚᱢ ᱞᱟᱹᱜᱤᱫ ᱛᱟᱦᱮᱱ ᱠᱟᱱᱟ ᱟᱹᱠᱷᱨᱤᱧ ᱞᱟᱹᱜᱤᱫ ᱛᱟᱦᱮᱱ ᱠᱟᱱᱟ ᱚᱱᱠᱟᱜᱮ ᱵᱤᱥᱤ ᱞᱟᱵᱷ ᱜᱩᱦᱩᱢ ᱦᱚᱸ ᱛᱤᱞᱢᱤᱧ ᱦᱚᱸ ᱚᱱᱠᱟ ᱜᱮ ᱵᱤᱥᱤ ᱞᱟᱵᱷ ᱛᱟᱦᱮᱱ ᱠᱟᱱᱟ ᱚᱱᱟ ᱠᱚᱜᱮ ᱵᱟᱹᱲᱛᱤ ᱞᱟᱵᱷᱼᱟᱱ ᱯᱷᱚᱥᱚᱞ ᱫᱚ ᱵᱤᱥᱮᱥ ᱠᱚᱨᱮ ᱦᱩᱭᱩᱜ ᱠᱟᱱᱟ ᱟᱨ ᱱᱚᱝᱠᱟ ᱤᱭᱟᱹ ᱛᱮᱫᱚ ᱟᱹᱞᱩ ᱟᱨᱦᱚᱸ ᱯᱷᱚᱞ ᱛᱮᱫᱚ ᱞᱤᱵᱩ ᱠᱚ ᱩᱞ ᱠᱚ ᱚᱱᱟ ᱠᱚ